ᱤᱧᱟᱹᱜ ᱥᱩᱨ ᱥᱩᱯᱩᱨ ᱨᱮᱱ ᱤᱧ ᱵᱟᱲᱟᱭᱟᱠᱟᱫ ᱠᱚ ᱞᱮᱠᱟᱛᱮ ᱢᱚᱬᱮ ᱜᱚᱴᱟᱝ ᱧᱩᱛᱩᱢᱤᱧ ᱞᱟᱹᱭᱮᱫ ᱛᱟᱠᱚᱣᱟ ᱯᱩᱭᱞᱩ ᱨᱮᱱᱤᱡ ᱫᱚ ᱢᱟᱱᱚᱛᱟᱱ ᱨᱟᱡᱽᱠᱩᱢᱟᱨ ᱵᱨᱤᱴᱤᱥ ᱢᱟᱱᱰᱤ ᱟᱨ ᱫᱚᱥᱟᱨ ᱨᱤᱱᱤᱡ ᱫᱚ ᱦᱩᱭᱩᱜ ᱠᱟᱱᱟ ᱢᱟᱞᱟ ᱯᱚᱛᱟᱢ ᱠᱩᱠᱩᱰᱩᱵᱩᱨ ᱢᱩᱨᱢᱩ ᱛᱮᱥᱟᱨ ᱫᱚ ᱯᱩᱨᱱᱚ ᱪᱚᱱᱫᱽᱨᱚ ᱢᱟᱱᱰᱤ ᱯᱩᱱᱟᱜ ᱫᱚ ᱥᱟᱶᱛᱟ ᱥᱚᱦᱟᱜᱽ ᱴᱩᱰᱩ ᱢᱚᱬᱮᱭᱟᱜ ᱫᱚ ᱢᱟᱱᱚᱛᱟᱱ ᱢᱚᱦᱮᱱᱫᱨᱚ ᱥᱤᱫᱩᱯ ᱥᱚᱨᱮᱱ